ᱱᱚᱣᱟ ᱠᱚᱨᱮᱫᱚ ᱤᱧᱫᱚ ᱵᱟᱹᱧ ᱥᱮᱴᱮᱨ ᱟᱠᱟᱱᱟ ᱡᱟᱦᱟᱸᱜᱮ ᱱᱚᱣᱟᱠᱚ ᱚᱛ ᱵᱟᱵᱚᱫ ᱵᱤᱨᱩᱫᱷᱨᱮ ᱪᱮ ᱜᱷᱟᱨᱚᱸᱡᱽ ᱨᱮᱭᱟᱜ ᱛᱚ ᱤᱧ ᱵᱟᱹᱧ ᱵᱟᱹᱧ ᱥᱮᱴᱮᱨ ᱟᱠᱟᱱᱟ ᱚᱱᱟ ᱠᱚᱫᱚ ᱟᱫᱚ ᱚᱱᱟᱫᱚ ᱡᱩᱫᱤ ᱢᱟᱲᱟᱝᱛᱮ ᱟᱵᱚ ᱟᱛᱩᱨᱤᱱᱤᱡ ᱡᱟᱦᱟᱸᱭ ᱪᱮ ᱢᱩᱬᱩᱫ ᱠᱷᱩᱱᱴᱤᱵᱚ ᱢᱮᱛᱟᱭᱟ ᱩᱱᱤᱴᱷᱮᱱ ᱪᱟᱞᱟᱜ ᱞᱟᱹᱠᱛᱤᱜᱼᱟ ᱢᱟᱺᱡᱷᱤ ᱵᱟᱵᱟᱴᱷᱮᱱ ᱢᱟᱺᱡᱷᱤ ᱵᱟᱵᱟᱭ ᱵᱤᱪᱟᱹᱨᱟ ᱤᱱᱟᱹ ᱯᱚᱨᱮ ᱱᱟᱱᱟᱯᱤᱧ ᱟᱹᱜᱩᱭᱮᱭᱟ ᱡᱟᱦᱟᱸᱭ ᱪᱮ ᱟᱹᱢᱤᱱᱠᱚ ᱢᱮᱛᱟᱭᱟ ᱚᱱᱟᱛᱮ ᱡᱩᱫᱤ ᱵᱟᱭ ᱵᱟᱭ ᱜᱟᱱᱚᱜᱼᱟ ᱡᱮ ᱵᱟᱭ ᱢᱟᱱᱟᱜᱼᱟ ᱤᱱᱟᱹᱠᱷᱟᱱᱫᱚ ᱯᱟᱨᱜᱟᱱᱟ ᱵᱟᱵᱟ ᱟᱛᱮᱫ ᱵᱤᱪᱟᱹᱨᱵᱚ ᱚᱱᱟᱛᱮᱦᱚᱸ ᱡᱩᱫᱤ ᱵᱟᱭ ᱢᱟᱱᱟᱜᱼᱟ ᱯᱟᱨᱜᱟᱱᱟ ᱢᱮᱱᱟᱜ ᱠᱚᱣᱟ ᱯᱟᱨᱜᱟᱱᱟ ᱜᱚᱰᱮᱛ ᱟᱛᱮᱫ ᱡᱚᱛᱚᱦᱚᱲ ᱟᱛᱮᱜᱮ ᱵᱤᱪᱟᱹᱨᱚᱜᱼᱟ ᱮᱱᱠᱷᱟᱱ ᱚᱱᱟ ᱯᱚᱨᱮ ᱠᱳᱨᱴ ᱨᱮ ᱪᱟᱞᱟᱜᱼᱟ ᱠᱳᱨᱴ ᱨᱮ ᱪᱟᱞᱟᱜ ᱠᱷᱟᱱ ᱚᱸᱰᱮ ᱵᱤᱪᱟᱹᱨᱟᱠᱚ ᱟᱪᱟᱨᱼᱵᱤᱪᱟᱹᱨ ᱢᱤᱫᱟᱠᱚ ᱟᱨ ᱚᱱᱟ ᱠᱳᱨᱴ ᱨᱮ ᱡᱩᱫᱤ ᱟᱪᱟᱨᱼᱵᱤᱪᱟᱹᱨ ᱢᱤᱫᱼᱮᱱᱟ ᱠᱟᱨᱚᱱ ᱚᱱᱟᱫᱚ ᱢᱟᱱᱟᱣᱛᱮᱜᱮ ᱦᱩᱭᱟᱵᱚᱱᱟ